ᱱᱚᱣᱟ ᱠᱤ ᱵᱮᱞᱯᱟᱦᱟᱲᱤ ᱨᱮᱭᱟᱜ ᱢᱟᱢᱚᱱᱤ ᱨᱮᱥᱴᱩᱨᱮᱱᱴ ᱠᱟᱱᱟ ᱪᱮᱫᱟᱜ ᱥᱮ ᱱᱚᱜ ᱱᱟ ᱨᱮᱥᱴᱩᱨᱮᱱᱴ ᱨᱮᱫᱚ ᱤᱧ ᱡᱚᱢᱟᱜ ᱤᱧ ᱚᱰᱟᱨ ᱞᱮᱫᱟ ᱛᱳ ᱚᱱᱟ ᱡᱚᱢᱟᱜ ᱤᱧ ᱵᱷᱩᱞ ᱮᱰᱨᱮᱥᱤᱧ ᱮᱢ ᱟᱠᱟᱫ ᱯᱮᱭᱟ ᱥᱮ ᱱᱤᱛᱳᱜ ᱫᱚ ᱮᱴᱟᱜ ᱡᱟᱭᱜᱟ ᱨᱮ ᱢᱤᱱᱟᱹᱧᱟ ᱛᱳ ᱟᱯᱮ ᱚᱱᱟ ᱡᱚᱢᱟᱜ ᱤᱧ ᱱᱤᱛᱳᱜ ᱡᱟᱦᱟᱸ ᱨᱮ ᱢᱤᱱᱟᱹᱧᱟ ᱚᱸᱰᱮ ᱟᱯᱮ ᱚᱱᱟ ᱡᱚᱢᱟᱜ ᱠᱤ ᱟᱹᱜᱩ ᱫᱟᱲᱮᱭᱟᱹᱧᱟᱹ ᱥᱮᱯᱮ ᱥᱮᱴᱮᱨ ᱫᱟᱲᱮᱭᱟᱹᱧᱟ ᱪᱮᱫᱟᱜ ᱥᱮ ᱵᱟᱝ ᱤᱧ ᱢᱟᱲᱟᱝ ᱡᱟᱦᱟᱸ ᱨᱮᱧ ᱛᱟᱦᱮᱸ ᱠᱟᱱᱟ ᱚᱸᱰᱮ ᱫᱚ ᱱᱤᱛᱳᱜ ᱫᱚ ᱵᱟᱹᱱᱩᱜ ᱟᱠᱟᱫᱤᱧᱟᱹ ᱟᱨ ᱚᱸᱰᱮ ᱡᱩᱫᱤ ᱚᱱᱟ ᱡᱚᱢᱟᱜ ᱯᱮ ᱥᱮᱴᱮᱨᱟ ᱛᱳ ᱱᱚᱥᱴᱚᱜᱼᱟ ᱥᱮ ᱚᱠᱚᱭ ᱦᱟᱛᱟᱣᱟ ᱚᱱᱟ ᱫᱚ ᱠᱷᱟᱨᱟᱯᱚᱜᱼᱟ ᱥᱮ ᱚᱱᱟ ᱞᱟᱹᱜᱤᱫ ᱤᱧ ᱡᱟᱦᱟᱸ ᱨᱮ ᱢᱤᱱᱟᱹᱧᱟ ᱚᱱᱟ ᱚᱸᱰᱮ ᱟᱯᱮ ᱚᱱᱟ ᱡᱟᱦᱟᱧ ᱳᱰᱟᱨ ᱟᱠᱟᱫᱟ ᱚᱱᱟ ᱤᱧ ᱴᱷᱮᱱ ᱯᱮ ᱥᱮᱴᱮᱨ ᱫᱟᱲᱮᱜᱼᱟ ᱥᱮᱴᱮᱨᱚᱜ ᱠᱷᱟᱱ ᱥᱮᱴᱮᱨ ᱠᱮ ᱠᱷᱟᱱ ᱟᱹᱰᱤ ᱜᱮ ᱵᱮᱥ ᱠᱚᱜᱼᱟ ᱥᱮ ᱱᱟᱯᱟᱭᱚᱜᱼᱟ